ᱥᱚᱢᱟᱡᱽ ᱥᱟᱱᱛᱟᱲ ᱥᱚᱢᱟᱡᱽ ᱛᱟᱞᱟ ᱨᱮᱫᱚ ᱢᱟᱺᱡᱷᱤᱭᱟᱜ ᱢᱟᱺᱡᱷᱤ ᱫᱚ ᱢᱤᱫᱴᱤᱡ ᱵᱤᱪᱟᱹᱨ ᱵᱮᱵᱚᱥᱛᱷᱟ ᱠᱟᱱᱟ ᱡᱟᱦᱟᱸ ᱛᱤᱱᱟᱹᱜ ᱜᱮ ᱥᱟᱱᱛᱟᱲ ᱥᱚᱢᱟᱡᱽ ᱵᱚᱱ ᱵᱮᱨᱮᱫ ᱟᱠᱟᱫᱼᱟ ᱛᱤᱸᱜᱩᱣ ᱟᱠᱟᱜᱼᱟ ᱟᱨ ᱵᱚᱱ ᱫᱚᱦᱚ ᱟᱹᱜᱩᱣ ᱟᱠᱟᱜᱼᱟ ᱥᱟᱱᱛᱟᱲ ᱥᱚᱢᱟᱡᱽ ᱚᱸᱰᱮ ᱫᱚ ᱢᱤᱫᱴᱤᱡ ᱢᱟᱺᱡᱷᱤ ᱫᱚ ᱫᱚᱨᱠᱟᱨ ᱠᱟᱱ ᱜᱮᱭᱟ ᱡᱟᱦᱟᱸ ᱞᱮᱠᱟ ᱠᱚ ᱢᱮᱱᱟ ᱡᱮ ᱥᱟᱱᱛᱟᱲ ᱥᱚᱢᱟᱡᱽ ᱫᱚ ᱢᱟᱺᱡᱷᱤ ᱵᱟᱝᱠᱷᱟᱱ ᱫᱚ ᱪᱮᱫ ᱦᱚᱸ ᱟᱵᱚᱣᱟᱜ ᱥᱚᱢᱟᱡᱽ ᱨᱮᱱᱟᱜ ᱠᱟᱹᱢᱤ ᱵᱷᱟᱸᱰᱟᱱ ᱵᱟᱯᱞᱟ ᱪᱷᱟᱹᱴᱭᱟᱹᱨ ᱪᱷᱩᱛ ᱪᱷᱟᱹᱴᱭᱟᱹᱨ ᱚᱱᱟ ᱠᱚᱫᱚ ᱛᱟᱹᱣ ᱵᱟᱭ ᱯᱟᱨᱚᱢᱚᱜᱼᱟ ᱟᱨ ᱱᱩᱭ ᱢᱟᱺᱡᱷᱤ ᱡᱟᱦᱟᱸᱭ ᱵᱚᱱ ᱢᱟᱺᱡᱷᱤ ᱛᱟᱵᱚᱱ ᱢᱮᱱᱟᱭᱟ ᱱᱟᱜ ᱡᱟᱦᱟᱸ ᱥᱚᱢᱟᱡᱽ ᱡᱟᱦᱟᱸ ᱟᱛᱳ ᱨᱤᱱᱤᱡ ᱜᱮ ᱥᱟᱱᱛᱟᱲ ᱥᱚᱢᱟᱡᱽ ᱨᱤᱱᱤᱡ ᱩᱱᱤ ᱫᱚ ᱱᱚᱣᱟ ᱠᱚᱜᱮᱭ ᱧᱮᱞᱟ ᱟᱨ ᱵᱤᱪᱟᱹᱨ ᱵᱮᱵᱚᱥᱛᱷᱟ ᱡᱟᱦᱟᱸ ᱜᱮ ᱱᱮᱭᱟᱣ ᱛᱚᱯᱟᱢ ᱦᱚᱸ ᱢᱮᱱᱟᱜ ᱜᱮᱭᱟ ᱛᱚ ᱚᱱᱟ ᱦᱚᱸ ᱱᱮᱭᱟᱣ ᱛᱟᱯᱟᱢ ᱠᱚᱨᱮᱱᱟᱜ ᱦᱚᱸ ᱩᱱᱤ ᱥᱚᱢᱟᱫᱷᱟᱱ ᱫᱚ ᱢᱟᱺᱡᱷᱤ ᱯᱟᱦᱴᱟ ᱥᱮᱡ ᱜᱮ ᱥᱚᱢᱟᱫᱷᱟᱱᱚᱜᱼᱟ ᱟᱨ ᱢᱟᱺᱡᱷᱤ ᱫᱚ ᱢᱟᱲᱟᱝ ᱥᱮᱫ ᱡᱟᱦᱟᱸ ᱞᱮᱠᱟ ᱛᱟᱵᱚᱱ ᱟᱵᱚᱣᱟᱜ ᱥᱚᱢᱟᱡᱽ ᱞᱟᱦᱟᱜᱼᱟ ᱚᱱᱟ ᱦᱤᱥᱟᱹᱵᱽ ᱛᱮᱜᱮ ᱠᱟᱹᱢᱤ ᱦᱚᱸ ᱠᱟᱹᱢᱤ ᱜᱮᱭᱟᱭ ᱡᱟᱦᱟᱸ ᱛᱤᱱᱟᱹᱜ ᱟᱵᱚᱣᱟᱜ ᱟᱹᱨᱤᱪᱟᱹᱞᱤ ᱢᱮᱱᱟᱜᱼᱟ ᱥᱟᱱᱛᱟᱲ ᱥᱚᱢᱟᱡᱽ ᱨᱮ ᱨᱩ ᱨᱟᱦᱟ ᱮᱱᱮᱡ ᱥᱮᱨᱮᱧ ᱵᱚᱸᱜᱟ ᱵᱟᱠᱷᱮᱬ ᱠᱚ ᱡᱟᱦᱟᱸ ᱛᱤᱱᱟᱹᱜ ᱜᱮ ᱱᱚᱣᱟ ᱠᱚ ᱵᱟᱰᱟᱭ ᱞᱟᱹᱜᱤᱫ ᱛᱮ ᱢᱟᱺᱡᱷᱤ ᱡᱩᱫᱤ ᱟᱫᱮᱥᱟᱭ ᱮᱱᱠᱷᱟᱱ ᱫᱚ ᱚᱱᱟ ᱥᱚᱢᱟᱡᱽ ᱫᱚ ᱚᱱᱟ ᱠᱚ ᱟᱸᱡᱚᱢᱟ ᱟᱨ ᱡᱟᱦᱟᱸ ᱛᱤᱱᱟᱹᱜ ᱜᱮ ᱦᱮᱱᱟᱜ ᱛᱟᱵᱚᱱ ᱱᱚᱣᱟ ᱠᱚ ᱢᱮᱱᱟᱜᱼᱟ ᱮᱱᱠᱷᱟᱱ ᱫᱚ ᱚᱱᱟ ᱚᱱᱟ ᱠᱚ ᱵᱟᱰᱟᱭ ᱤᱫᱤᱭᱟ ᱟᱨ ᱵᱟᱲᱟᱭ ᱤᱫᱤ ᱞᱮᱠᱷᱟᱱ ᱠᱷᱟᱱ ᱫᱚ ᱟᱵᱚᱣᱟᱜ ᱡᱟᱦᱟᱸ ᱛᱤᱱᱟᱹᱜ ᱜᱮ ᱥᱚᱢᱟᱡᱽ ᱨᱮ ᱢᱮᱱᱟᱜ ᱛᱟᱵᱚᱱ ᱚᱱᱟ ᱠᱚᱵᱚᱱ ᱟᱵᱚ ᱦᱚᱸ ᱵᱚᱱ ᱴᱷᱤᱠᱟᱹ ᱫᱤᱭᱟ ᱟᱨ ᱡᱩᱫᱤ ᱵᱚᱱ ᱴᱷᱤᱠᱟᱹ ᱤᱫᱤ ᱠᱷᱟᱱ ᱫᱚ ᱮᱱᱠᱷᱟᱱ ᱫᱚ ᱱᱚᱣᱟ ᱠᱚ ᱛᱟᱵᱚᱱ ᱟᱵᱚ ᱵᱚᱱ ᱩᱭᱦᱟᱹᱨ ᱫᱚᱦᱚ ᱠᱟᱜᱼᱟ ᱡᱮᱢᱚᱱ ᱛᱮ ᱦᱤᱡᱩᱜ ᱥᱚᱢᱚᱭ ᱨᱮᱫᱚ ᱵᱟᱵᱚᱱ ᱦᱤᱲᱤᱧᱟ ᱵᱟᱵᱚᱱ ᱟᱫᱟ ᱟᱨ ᱢᱟᱺᱡᱷᱤ ᱫᱚ ᱢᱟᱱᱟᱣ ᱫᱚ ᱡᱷᱚᱛᱚ ᱜᱮᱠᱚ ᱢᱟᱱᱟᱣᱮᱭᱟ ᱥᱚᱢᱟᱡᱽ ᱨᱮᱱ ᱡᱟᱦᱟᱸ ᱛᱤᱱᱟᱹᱜ ᱜᱮ ᱥᱚᱢᱟᱡᱽ ᱥᱟᱱᱛᱟᱲ ᱥᱚᱢᱟᱡᱽ ᱨᱮ ᱢᱮᱱᱟᱜ ᱠᱚᱣᱟ ᱟᱛᱳ ᱫᱤᱥᱚᱢ ᱨᱮ ᱢᱟᱺᱡᱷᱤ ᱫᱚ ᱢᱟᱱᱟᱣ ᱦᱩᱭᱩᱜ ᱜᱮᱭᱟ ᱟᱨ ᱢᱟᱺᱡᱷᱤ ᱦᱚᱸ ᱩᱱᱤ ᱫᱚ ᱟᱵᱚ ᱥᱟᱱᱛᱟᱲ ᱦᱚᱯᱚᱱ ᱠᱚᱣᱟᱜ ᱞᱟᱦᱟ ᱚᱠᱟᱞᱮᱵᱚᱱ ᱞᱟᱦᱟᱜᱼᱟ ᱢᱟᱲᱟᱝ ᱥᱮᱫ ᱚᱱᱟ ᱦᱚᱸ ᱩᱱᱤ ᱟᱡ ᱯᱟᱦᱴᱟᱛᱮ ᱠᱩᱨᱩᱢᱩᱴᱩᱭ ᱪᱷᱩᱴᱟᱹᱜ ᱜᱮᱭᱟᱭ ᱚᱱᱟ ᱢᱮᱱᱛᱮ ᱟᱵᱚ ᱥᱚᱢᱟᱡᱽ ᱨᱮᱱᱟᱜ ᱫᱚ ᱢᱟᱺᱡᱷᱤ ᱫᱚ ᱢᱤᱫᱴᱤᱡ ᱟᱵᱚ ᱥᱟᱱᱛᱟᱲ ᱥᱚᱢᱟᱡᱽ ᱨᱮᱱ ᱢᱩᱛᱩᱞ ᱠᱷᱩᱱᱴᱤ ᱠᱟᱱᱟᱭ ᱟᱨ ᱢᱩᱛᱩᱞ ᱠᱷᱩᱱᱴᱤ ᱡᱩᱫᱤ ᱵᱟᱭ ᱛᱟᱦᱮᱱ ᱠᱷᱟᱱ ᱫᱚ ᱟᱵᱚ ᱥᱚᱢᱟᱡᱽ ᱦᱚᱸ ᱚᱱᱠᱟ ᱫᱚ ᱵᱟᱭ ᱛᱟᱦᱮᱱᱟ